ᱵᱤᱨᱵᱷᱩᱢ ᱦᱚᱱᱚᱛ ᱨᱮᱭᱟᱜ ᱥᱟᱲᱜᱟᱢ ᱵᱤᱠᱚᱞᱯᱚ ᱫᱚ ᱟᱹᱰᱤᱜᱟᱱ ᱡᱮᱢᱚᱱ ᱴᱮᱨᱮᱱ ᱵᱟᱥ ᱴᱮᱠᱥᱤ ᱛᱟᱨᱯᱚᱨᱮ ᱴᱳᱴᱳ ᱮᱵᱟᱨ ᱡᱟᱦᱟᱸᱭ ᱡᱟᱦᱟᱸ ᱥᱮᱫ ᱛᱮᱜᱮᱭ ᱦᱤᱡᱩᱜᱼᱟ ᱩᱱᱤ ᱫᱚ ᱠᱤᱱᱛᱩ ᱚᱱᱟ ᱦᱮᱡ ᱨᱮᱱᱟᱜ ᱰᱟᱦᱟᱨ ᱠᱩ ᱵᱟ ᱨᱟᱥᱛᱟ ᱠᱚᱫᱚ ᱡᱚᱛᱚᱜᱮ ᱴᱷᱤᱠ ᱴᱷᱟᱠ ᱜᱮᱭᱟ ᱢᱟᱱᱮ ᱯᱚᱨᱤᱵᱚᱦᱚᱱ ᱠᱚᱫᱚ ᱢᱟᱱᱮ ᱩᱱᱤ ᱫᱚ ᱚᱠᱟ ᱥᱮᱫ ᱛᱮ ᱦᱚᱸ ᱮᱸᱴᱠᱮᱴᱚᱲᱮ ᱫᱚ ᱵᱟᱭ ᱵᱩᱡᱷᱟᱹᱣᱟ ᱟᱨ ᱱᱚᱰᱮᱱ ᱠᱚ ᱦᱚᱲ ᱫᱚ ᱴᱳᱴᱳ ᱠᱚ ᱢᱮᱱᱟᱜ ᱠᱷᱟᱹᱛᱤᱨ ᱥᱮ ᱱᱚᱛᱮᱱ ᱠᱚ ᱫᱩᱨᱜᱟᱯᱩᱨ ᱥᱮ ᱵᱳᱞᱯᱩᱨ ᱠᱷᱚᱱ ᱵᱚᱨᱫᱷᱚᱢᱟᱱ ᱨᱟᱢᱯᱩᱨ ᱦᱟᱴ ᱴᱮᱨᱮᱱ ᱛᱮ ᱦᱚᱸ ᱪᱟᱞᱟᱣ ᱜᱟᱱᱚᱜᱼᱟ ᱮᱵᱚᱝ ᱵᱟᱥᱛᱮ ᱚᱱᱱᱟᱱᱚ ᱡᱮᱠᱳᱱᱳ ᱪᱟᱨ ᱪᱟᱠᱟ ᱛᱮᱦᱚᱸ ᱪᱟᱞᱟᱣ ᱜᱟᱱᱚᱜᱼᱟ ᱮᱵᱚᱝ ᱱᱤᱭᱟᱹ ᱠᱚ ᱞᱟᱹᱜᱤᱫᱛᱮ ᱱᱚᱰᱮᱱ ᱦᱚᱲ ᱡᱟᱦᱟᱸᱭ ᱴᱳᱴᱳ ᱛᱮᱠᱚ ᱪᱟᱞᱟᱜ ᱥᱮ ᱡᱟᱦᱟᱸᱭ ᱰᱟᱭᱵᱷᱟᱨ ᱛᱮᱠᱚ ᱪᱟᱞᱟᱜᱼᱟ ᱩᱱᱠᱩᱣᱟᱜ ᱩᱱᱠᱩᱣᱟᱜ ᱦᱮᱸ ᱩᱱᱠᱩᱣᱟᱜ ᱪᱟᱞᱟᱣ ᱤᱫᱤ ᱥᱮ ᱦᱚᱲ ᱤᱫᱤ ᱟᱹᱜᱩᱛᱮ ᱠᱳᱱᱳ ᱨᱟᱥᱛᱟ ᱨᱮᱱᱟᱜ ᱠᱳᱱᱳ ᱮᱸᱴᱠᱮᱴᱚᱢᱮ ᱫᱚ ᱵᱟᱠᱚ ᱵᱩᱡᱷᱟᱹᱣᱟ